ᱤᱧᱫᱚ ᱟᱡᱽ ᱛᱚᱠᱟᱜ ᱢᱤᱰᱤᱭᱟ ᱪᱮᱱᱮᱞ ᱰᱷᱮᱨ ᱤᱧ ᱠᱩᱥᱤᱭᱟᱜᱼᱟ ᱠᱤᱭᱩᱠᱤ ᱚᱸᱰᱮ ᱟᱹᱰᱤ ᱜᱟᱱ ᱞᱮᱠᱟᱱ ᱠᱷᱚᱵᱚᱨ ᱧᱟᱢᱚᱜᱼᱟ ᱚᱸᱰᱮᱱᱟᱜ ᱥᱯᱳᱨᱴ ᱪᱮᱱᱮᱞ ᱦᱚᱸ ᱢᱮᱱᱟᱜᱼᱟ ᱚᱸᱰᱮᱱᱟᱜ ᱫᱮᱥ ᱫᱩᱱᱤᱭᱟᱹ ᱠᱷᱚᱵᱚᱨ ᱦᱚᱸ ᱧᱟᱢᱚᱜ ᱠᱟᱱᱟ ᱨᱟᱡᱽᱱᱤᱛᱤᱭᱟᱜ ᱠᱷᱚᱵᱚᱨ ᱧᱟᱢᱚᱜ ᱠᱟᱱᱟ ᱪᱟᱥ ᱠᱚᱨᱮᱱᱟᱜ ᱠᱷᱚᱵᱚᱨ ᱧᱟᱢᱚᱜ ᱠᱟᱱᱟ ᱚᱱᱠᱟᱜᱮ ᱚᱱᱟ ᱪᱤᱠᱟᱹ ᱚᱱᱟ ᱪᱮᱱᱮᱞ ᱤᱧ ᱠᱩᱥᱤᱭᱟᱜᱼᱟ ᱠᱤᱭᱩᱠᱤ ᱚᱸᱰᱮ ᱡᱷᱚᱛᱚ ᱯᱨᱚᱠᱟᱨ ᱞᱮᱠᱟᱱᱟᱜ ᱜᱮ ᱠᱷᱚᱵᱚᱨ ᱤᱧᱤᱧ ᱧᱟᱢ ᱫᱟᱲᱮᱭᱟᱜ ᱚᱱᱠᱟ ᱢᱟ ᱟᱨᱦᱚᱸ ᱪᱮᱱᱮᱞ ᱢᱮᱱᱟᱜ ᱜᱮᱭᱟ ᱞᱮᱠᱤᱱ ᱚᱲᱟᱜ ᱨᱮ ᱚᱱᱟᱜᱮ ᱰᱷᱮᱨ ᱤᱧ ᱟᱡᱽ ᱛᱚᱠ ᱪᱮᱱᱮᱞ ᱜᱮ ᱰᱷᱮᱨ ᱤᱧ ᱧᱮᱞᱟ ᱚᱱᱟ ᱪᱤᱠᱟᱹ ᱚᱱᱟ ᱪᱮᱱᱮᱞ ᱫᱚ ᱠᱩᱥᱤᱭᱟᱜᱼᱟ